ᱦᱮᱞᱳᱼᱳ ᱫᱤᱫᱤᱢᱚᱱᱤ ᱢᱮᱱᱫᱟᱹᱧ ᱛᱮᱦᱤᱧ ᱫᱚ ᱪᱮᱫ ᱪᱮᱫ ᱠᱚ ᱠᱪᱮᱞᱟᱥ ᱦᱩᱭᱩᱜᱼᱟ ᱟᱨ ᱛᱤᱱ ᱥᱚᱢᱚᱭ ᱠᱷᱚᱡ ᱮᱛᱚᱦᱚᱵᱚᱜᱼᱟ ᱟᱪᱪᱷᱟ ᱠᱮᱞᱟᱥ ᱫᱚ ᱛᱤᱱᱟᱹᱜ ᱦᱚᱲ ᱜᱟᱱ ᱠᱚ ᱦᱤᱡᱩᱜ ᱠᱟᱱᱟ ᱟᱪᱪᱷᱟ ᱤᱧ ᱫᱚ ᱱᱚᱜᱼᱚᱭ ᱥᱟᱱᱛᱟᱞᱤ ᱨᱮᱱᱟᱜ ᱡᱮᱴᱟ ᱫᱚᱝ ᱞᱟᱜᱽᱲᱮ ᱚᱱᱟ ᱠᱚᱨᱮᱱᱟ ᱤᱧ ᱠᱷᱚᱡᱚᱜ ᱠᱟᱹᱱᱟᱧ ᱟᱪᱪᱷᱟ ᱴᱷᱤᱠᱜᱮᱭᱟ ᱛᱟᱦᱞᱮ ᱫᱤᱫᱤᱢᱚᱱᱤ ᱟᱨᱤᱧ ᱢᱮᱱ ᱮᱫ ᱛᱟᱸᱦᱮᱜᱼᱟ ᱛᱤᱱ ᱜᱷᱟᱹᱲᱤᱡ ᱠᱮᱞᱟᱥ ᱫᱚ ᱦᱩᱭᱩᱜᱼᱟ ᱚᱼᱚ ᱴᱷᱤᱠᱜᱮᱭᱟ ᱦᱮᱸ ᱟᱨ ᱢᱮᱱ ᱮᱫ ᱛᱟᱸᱦᱮᱱᱟᱹᱧ ᱠᱮᱞᱟᱥ ᱫᱚ ᱯᱨᱚᱛᱤᱫᱤᱱ ᱜᱮᱛᱚ ᱦᱩᱭᱩᱜᱼᱟ ᱚᱼᱚ ᱦᱮᱸ ᱦᱮᱸ ᱤᱧ ᱢᱟ ᱯᱨᱚᱛᱤᱫᱤᱱ ᱛᱚ ᱵᱟᱹᱧ ᱪᱟᱞᱟᱣ ᱫᱟᱲᱮ ᱠᱟᱱᱟ ᱛᱚ ᱴᱷᱤᱠ ᱜᱮᱭᱟ ᱫᱤᱫᱤᱢᱚᱱᱤ